ᱯᱳᱭᱞᱳ ᱫᱚ ᱧᱮᱞ ᱧᱮᱯᱮᱞ ᱯᱳᱭᱞᱳ ᱫᱚ ᱧᱮᱞ ᱧᱮᱯᱮᱞ ᱰᱚᱵᱚᱜ ᱡᱚᱦᱟᱨ ᱩᱯᱨᱩᱢ ᱵᱟᱲᱟᱭ ᱛᱮᱭᱟᱜ ᱟᱨ ᱤᱱᱟᱹ ᱯᱚᱨᱮ ᱫᱚ ᱟᱹᱛᱩ ᱢᱚᱬᱮ ᱦᱚᱲ ᱫᱩᱲᱩᱵ ᱡᱟᱨᱣᱟ ᱠᱟᱛᱮᱫ ᱵᱟᱯᱞᱟ ᱜᱤᱨᱟᱹ ᱨᱮᱭᱟᱜ ᱠᱚ ᱥᱟᱵ ᱥᱟᱯᱲᱟᱣᱟ ᱟᱨ ᱤᱱᱟᱹ ᱯᱚᱨᱮ ᱫᱚ ᱵᱟᱱᱟᱨ ᱜᱷᱟᱨᱚᱸᱡᱽ ᱪᱮᱫᱠᱟᱛᱮ ᱜᱚᱞᱯᱚ ᱠᱟᱛᱮᱫ ᱵᱟᱯᱞᱟ ᱠᱚ ᱱᱮᱰᱟ ᱜᱚᱴᱟᱭᱟ ᱟᱨ ᱚᱱᱟ ᱱᱮᱰᱟ ᱜᱚᱴᱟᱨᱮ ᱱᱮᱰᱟ ᱜᱚᱴᱟ ᱨᱮ ᱛᱟᱦᱮᱱᱟᱠᱚ ᱟᱹᱛᱩ ᱢᱚᱬᱮ ᱦᱚᱲ ᱡᱚᱛᱚ ᱠᱤᱪᱷᱩ ᱜᱮ ᱟᱹᱛᱩ ᱢᱚᱬᱮ ᱦᱚᱲ ᱱᱤᱭᱮ ᱛᱮᱜᱮ ᱵᱟᱯᱞᱟ ᱨᱮ ᱢᱟᱛᱠᱚᱢ ᱠᱷᱩᱱᱴᱤ ᱦᱚᱸ ᱛᱟᱦᱮᱱᱟ ᱡᱚᱛᱚ ᱠᱤᱪᱷᱩ ᱜᱮ ᱯᱳᱭᱞᱳ ᱫᱚ ᱧᱮᱞ ᱧᱮᱯᱮᱞ ᱠᱟᱛᱮᱫ ᱜᱮ ᱵᱟᱯᱞᱟ ᱫᱚ ᱦᱩᱭᱩᱜᱼᱟ